ᱦᱮᱸ ᱦᱮᱞᱳ ᱦᱮᱸ ᱦᱮᱸ ᱦᱮᱸ ᱟᱞᱮ ᱱᱚᱛᱮ ᱛᱮ ᱩᱛᱛᱚᱨ ᱫᱤᱱᱟᱡᱽᱯᱩᱨ ᱨᱮᱫᱚ ᱮᱱᱛᱮᱜ ᱡᱚᱸᱰᱨᱟ ᱟᱹᱰᱤᱜᱟᱱ ᱠᱚ ᱪᱟᱥᱟ ᱡᱚᱸᱰᱨᱟ ᱠᱚ ᱪᱟᱥᱟ ᱟᱨ ᱡᱚᱢᱼᱧᱩ ᱛᱮᱭᱟᱜ ᱫᱚ ᱢᱟᱱᱮ ᱤᱧᱫᱚ ᱟᱹᱰᱤ ᱟᱸᱴ ᱤᱥᱤᱱ ᱵᱟᱥᱟᱝ ᱫᱚᱧ ᱠᱩᱥᱤᱭᱟᱜᱼᱟ ᱪᱮᱫᱟᱜ ᱥᱮ ᱤᱧᱫᱚ ᱟᱹᱰᱤᱜᱟᱱ ᱩᱛᱩ ᱫᱟᱠᱟᱧ ᱵᱟᱰᱟᱭᱟ ᱢᱟᱱᱮ ᱡᱤᱞ ᱩᱛᱩ ᱦᱚᱸ ᱥᱮ ᱦᱟᱹᱠᱩ ᱩᱛᱩ ᱦᱚᱸ ᱡᱷᱚᱛᱚ ᱠᱚᱜᱮ ᱡᱷᱚᱛᱚ ᱩᱛᱩ ᱜᱮ ᱟᱫᱚ ᱱᱮᱛᱟᱨᱫᱚ ᱢᱟᱱᱮ ᱜᱚᱨᱚᱢ ᱫᱤᱱ ᱠᱟᱱᱟ ᱵᱟᱝ ᱩᱫᱽᱜᱟᱹᱨ ᱫᱤᱱ ᱠᱟᱱᱟ ᱟᱫᱚ ᱩᱫᱽᱜᱟᱹᱨ ᱫᱤᱱ ᱠᱟᱨᱚᱱᱟᱜ ᱛᱮ ᱫᱟᱜ ᱢᱟᱹᱰᱤ ᱫᱟᱠᱟ ᱵᱟᱹᱛᱩᱣᱟᱹ ᱟᱲᱟᱜ ᱩᱛᱩ ᱢᱟᱱᱮ ᱥᱩᱱᱩᱢ ᱠᱟᱛᱮᱜ ᱯᱮᱸᱭᱟᱡᱽ ᱠᱚ ᱤᱭᱟᱹ ᱠᱟᱛᱮᱜ ᱟᱹᱰᱤᱜᱮ ᱥᱤᱵᱤᱞᱟ ᱟᱹᱰᱤ ᱟᱸᱴ ᱥᱤᱵᱤᱞᱟ ᱟᱨ ᱡᱚᱸᱰᱨᱟ ᱠᱚᱞᱮ ᱨᱚᱦᱚᱭ ᱵᱟᱲᱟᱣ ᱠᱟᱫᱟ ᱡᱚᱸᱰᱨᱟ ᱠᱚ ᱯᱮᱴᱮᱡ ᱤᱫᱤ ᱠᱟᱛᱮᱫ ᱞᱮ ᱨᱟᱯᱟᱜᱟ ᱟᱨ ᱵᱩᱞᱩᱝ ᱠᱚ ᱞᱟᱜᱟᱣ ᱠᱟᱛᱮᱫ ᱡᱚᱢ ᱟᱹᱰᱤᱜᱮ ᱢᱚᱡᱽ ᱥᱤᱵᱤᱞᱟ ᱱᱤᱛᱚᱜ ᱫᱚ ᱠᱷᱤᱪᱟᱹ ᱧᱚᱜ ᱜᱮᱭᱟᱥᱮ ᱢᱟᱱᱮ ᱵᱮᱨᱮᱞ ᱧᱚᱜ ᱜᱮᱭᱟ ᱟᱨ ᱡᱚᱠᱷᱚᱱ ᱠᱷᱟᱱ ᱜᱮ ᱵᱤᱞᱤᱜᱼᱟ ᱛᱚᱠᱷᱚᱱ ᱫᱚ ᱥᱟᱞᱟ ᱥᱟᱯᱷᱟ ᱠᱟᱛᱮᱫ ᱛᱟᱥᱮ ᱨᱚᱦᱚᱲ ᱠᱟᱛᱮᱫ ᱢᱤᱞ ᱨᱮᱞᱮ ᱦᱩᱲᱩᱝ ᱦᱚᱪᱚᱭᱟ ᱟᱨ ᱦᱚᱭᱛᱚᱞᱮ ᱰᱩᱸᱵᱩᱜᱟ ᱦᱚᱭᱛᱚᱞᱮ ᱯᱤᱴᱷᱹᱭᱟ ᱢᱟᱱᱮ ᱟᱨ ᱚᱠᱚᱭ ᱠᱚᱣᱟᱜ ᱰᱷᱤᱝᱠᱤ ᱛᱟᱦᱮᱱ ᱠᱷᱟᱱ ᱰᱷᱤᱝᱠᱤ ᱨᱮ ᱢᱟᱱᱮ ᱥᱚᱜ ᱥᱟᱯᱷᱟ ᱠᱟᱛᱮᱫ ᱫᱟᱠᱟ ᱦᱚᱸᱠᱚ ᱫᱟᱠᱟᱭᱟ ᱟᱫᱚ ᱵᱮᱥ ᱟᱹᱰᱤᱜᱟᱱᱜᱮ ᱥᱤᱵᱤᱞᱟ ᱚᱻ ᱠᱷᱟᱹᱞᱤ ᱦᱩᱲᱩ ᱦᱮᱸᱵᱟᱝ ᱦᱚᱸ ᱱᱚᱛᱮ ᱫᱚ ᱟᱭᱢᱟ ᱜᱚᱴᱟᱝ ᱪᱟᱥ ᱢᱮᱱᱟᱜᱼᱟ ᱵᱷᱩᱴ ᱠᱚ ᱢᱮᱱᱟᱜᱼᱟ ᱵᱷᱩᱴ ᱦᱚᱸ ᱱᱚᱝᱠᱟ ᱦᱚᱸᱞᱮ ᱡᱚᱢᱟ ᱜᱤᱫᱽᱨᱟᱹ ᱠᱚᱠᱚ ᱡᱚᱠᱷᱚᱱ ᱠᱚ ᱡᱚᱠᱷᱚᱱ ᱵᱷᱩᱴ ᱜᱟᱫᱟᱨᱚᱜᱼᱟ ᱛᱚᱠᱷᱚᱱ ᱠᱚ ᱢᱮᱱᱟ ᱵᱷᱩᱴᱤᱧ ᱡᱚᱢᱟ ᱜᱚ ᱛᱟᱦᱞᱮ ᱫᱚ ᱚᱱᱟ ᱵᱷᱩᱴ ᱫᱟᱨᱮ ᱥᱩᱫᱷᱟᱹᱜ ᱛᱩᱜᱫ ᱟᱹᱜᱩ ᱠᱟᱛᱮᱫ ᱡᱷᱟᱠᱟᱣ ᱠᱟᱛᱮᱫ ᱡᱚᱢ ᱟᱹᱰᱤ ᱵᱮᱥᱜᱮ ᱥᱤᱵᱤᱞᱟ ᱟᱨᱦᱚᱸ ᱱᱤᱛᱚᱜᱫᱚ ᱢᱟᱱᱮ ᱥᱤᱛᱩᱝ ᱫᱤᱱ ᱠᱟᱱᱟ ᱪᱟᱹᱛ ᱵᱟᱹᱭᱥᱟᱹᱠᱷ ᱫᱤᱱ ᱛᱚ ᱛᱳ ᱚᱱᱟ ᱵᱷᱩᱴ ᱨᱟᱯᱟᱜ ᱠᱟᱛᱮᱫ ᱛᱟᱹᱲᱤ ᱛᱤᱭᱳᱜ ᱠᱟᱛᱮᱫ ᱫᱟᱨᱮ ᱥᱩᱫᱷᱟᱹᱜ ᱮᱠᱷᱚᱱᱳᱠᱚ ᱪᱟᱠᱷᱱᱟᱭᱟ ᱛᱳ ᱟᱹᱰᱤ ᱵᱮᱥ ᱜᱮ ᱵᱩᱡᱷᱟᱹᱜᱼᱟ ᱟᱹᱰᱤ ᱥᱤᱵᱤᱞᱟ ᱢᱚᱡᱽ ᱜᱮ ᱟᱹᱭᱠᱟᱹᱜᱼᱟ ᱚᱻ ᱟᱨ ᱦᱮᱸ ᱡᱚᱢᱼᱧᱩ ᱫᱚ ᱦᱟᱨᱚᱱ ᱫᱚ ᱵᱟᱹᱱᱩᱜᱼᱟ ᱢᱚᱡᱽ ᱜᱮ ᱱᱚᱛᱮ ᱫᱚ ᱢᱟᱱᱮ ᱩᱞ ᱠᱟᱱᱴᱷᱟᱲ ᱦᱚᱸ ᱢᱟᱱᱮ ᱫᱟᱨᱮ ᱢᱮᱱᱟᱜᱼᱟ ᱟᱫᱚ ᱚᱱᱟ ᱤᱭᱟᱹᱛᱮ ᱡᱚᱢ ᱠᱚᱫᱚ ᱵᱟᱞᱮ ᱦᱟᱨᱚᱱᱚᱜᱼᱟ ᱟᱨ ᱱᱚᱝᱠᱟ ᱫᱟᱠᱟ ᱩᱛᱩᱢᱟ ᱫᱤᱱᱟᱹᱢ ᱜᱮᱞᱮ ᱡᱚᱢᱟᱥᱮ ᱫᱚ ᱫᱟᱠᱟ ᱩᱛᱩ ᱠᱚᱫᱚ ᱫᱤᱱᱟᱹᱢ ᱜᱮᱞᱮ ᱡᱚᱢᱟ ᱟᱨ ᱚᱱᱟ ᱠᱷᱚᱱ ᱮᱴᱟᱜᱼᱮᱴᱟᱜ ᱡᱤᱱᱤᱥ ᱯᱷᱚᱞ ᱰᱚᱞ ᱠᱚᱦᱚᱸ ᱢᱟᱱᱮ ᱱᱚᱛᱮ ᱫᱚ ᱢᱟᱱᱮ ᱚᱲᱟᱜ ᱚᱲᱟᱜ ᱫᱟᱨᱮ ᱦᱮᱱᱟᱜ ᱛᱟᱞᱮᱛᱮ ᱟᱫᱚ ᱚᱱᱟ ᱠᱚᱫᱚ ᱢᱟᱱᱮ ᱦᱟᱹᱴᱭᱟᱹ ᱵᱟᱡᱟᱨ ᱠᱚᱨᱮᱫᱚ ᱟᱞᱮᱫᱚ ᱵᱟᱞᱮ ᱠᱤᱨᱤᱧᱟ ᱚᱲᱟᱜ ᱨᱮᱜᱮ ᱡᱚᱛᱚᱞᱮ ᱧᱟᱢᱟ ᱚᱲᱟᱜ ᱨᱮᱜᱮ ᱨᱚᱦᱚᱭ ᱫᱟᱨᱮ ᱢᱮᱱᱟᱜᱼᱟ ᱟᱫᱚ ᱮᱱᱠᱷᱟᱱ ᱚᱲᱟᱜ ᱠᱚᱨᱮᱱᱟᱜ ᱜᱮᱞᱮ ᱡᱚᱢᱟ ᱵᱟᱡᱟᱨ ᱠᱚᱨᱮᱫᱚ ᱟᱞᱮ ᱫᱚ ᱵᱟᱞᱮ ᱠᱤᱨᱤᱧᱟ ᱚᱻ ᱦᱮᱸ ᱟᱪᱪᱷᱟ ᱢᱟ ᱴᱷᱤᱠ ᱜᱮᱭᱟ ᱦᱮᱸ ᱢᱟ ᱛᱚᱵᱮ